ᱤᱧᱤᱧ ᱞᱟᱹᱭ ᱫᱟᱲᱮᱭᱟᱜᱼᱟ ᱱᱩᱢᱵᱮᱞᱥ ᱠᱚ ᱢᱩᱫᱽᱨᱮ ᱜᱮᱞ ᱠᱷᱚᱱ ᱜᱮᱞ ᱜᱮᱥᱟᱭ ᱢᱩᱫᱽ ᱨᱮ ᱢᱤᱫ ᱥᱟᱭ ᱢᱚᱬᱮ ᱥᱟᱭ ᱟᱨᱮ ᱥᱟᱭ ᱢᱤᱫ ᱜᱮᱥᱟᱭ ᱢᱚᱬᱮ ᱜᱮᱥᱟᱭ